ᱯᱟᱹᱦᱤᱞᱟᱜ ᱥᱟᱱᱛᱟᱲᱟᱜ ᱜᱟᱛᱟᱠ ᱨᱮᱫᱚ ᱦᱚᱨᱚᱜ ᱡᱤᱱᱤᱥ ᱠᱚᱫᱚ ᱮᱠᱷᱮᱱ ᱨᱩᱯᱟᱹ ᱨᱮᱱᱟᱜ ᱜᱮ ᱛᱟᱦᱮᱸ ᱠᱟᱱᱟ ᱨᱩᱯᱟᱹ ᱨᱮᱱᱟᱜ ᱫᱚ ᱡᱷᱚᱛᱚ ᱜᱮ ᱛᱤ ᱨᱮ ᱦᱚᱴᱚᱜ ᱨᱮ ᱵᱚᱦᱚᱜ ᱨᱮ ᱡᱟᱝᱜᱟ ᱨᱮ ᱛᱤ ᱨᱮ ᱛᱟᱦᱮᱸ ᱠᱟᱱᱟ ᱚᱱᱟ ᱫᱚᱠᱚ ᱢᱮᱛᱟᱜ ᱠᱟᱱᱟ ᱪᱩᱨ ᱢᱮᱱᱛᱮ ᱚᱥᱟᱨ ᱚᱥᱟᱨᱟᱜ ᱠᱟᱹᱴᱷᱤ ᱟᱛᱮ ᱠᱚ ᱦᱚᱨᱚᱜ ᱛᱟᱦᱮᱜᱼᱟ ᱠᱟᱹᱴᱷᱤ ᱞᱟᱜᱟᱣ ᱠᱟᱛᱮᱫ ᱦᱚᱨᱚᱜᱚᱜᱼᱟ ᱟᱨ ᱵᱚᱦᱚᱜ ᱨᱮ ᱫᱚ ᱚᱱᱟᱦᱚᱸ ᱵᱟᱨ ᱨᱚᱠᱚᱢᱚᱜ ᱛᱟᱦᱮᱸ ᱠᱟᱱᱟ ᱨᱩᱯᱟᱹ ᱡᱤᱱᱤᱥ ᱠᱟᱹᱴᱤᱡ ᱟᱜ ᱫᱚᱠᱚ ᱞᱟᱹᱭᱟ ᱡᱟᱦᱟᱸ ᱯᱟᱹᱭᱞᱟᱹ ᱫᱷᱟᱨᱮ ᱟᱨ ᱛᱟᱭᱚᱢ ᱨᱮ ᱢᱤᱫᱴᱤᱱ ᱜᱮ ᱜᱩᱛᱩᱭᱟᱠᱚ ᱚᱱᱟ ᱫᱚ ᱚᱱᱠᱟ ᱛᱟᱦᱮᱸ ᱠᱟᱱᱟ ᱟᱨ ᱡᱷᱟᱹᱨᱩᱞ ᱫᱚ ᱚᱥᱟᱨ ᱥᱟᱹᱦᱤᱡ ᱛᱟᱦᱮᱸ ᱠᱟᱱᱟ ᱯᱩᱱᱭᱟ ᱢᱚᱬᱮ ᱜᱚᱴᱟᱝ ᱡᱷᱤᱢᱨᱤ ᱛᱟᱦᱮᱱᱟ ᱟᱨ ᱚᱱᱠᱟ ᱵᱟᱦᱟ ᱞᱮᱠᱟ ᱛᱟᱦᱮᱱᱟ ᱢᱟᱨᱟᱝ ᱢᱟᱨᱟᱝ ᱚᱱᱟᱫᱚ ᱠᱷᱟᱹᱞᱤ ᱵᱟᱨᱭᱟ ᱠᱟᱴᱟ ᱞᱮᱠᱟᱜᱮ ᱛᱟᱦᱮᱸ ᱠᱟᱱᱟ ᱚᱱᱟᱜᱮ ᱥᱩᱫᱽ ᱨᱮᱠᱚ ᱦᱚᱨᱚᱜ ᱛᱟᱦᱮᱸᱜᱼᱟ ᱟᱨ ᱦᱚᱴᱚᱜ ᱨᱮᱫᱚ ᱵᱟᱨᱭᱟ ᱦᱚᱨᱚᱜ ᱡᱤᱱᱤᱥ ᱛᱟᱦᱮᱸ ᱠᱟᱱᱟ ᱢᱤᱫᱴᱮᱱ ᱫᱚᱠᱚ ᱢᱮᱛᱟᱜ ᱠᱟᱱᱟ ᱥᱩᱛᱟᱹᱢ ᱨᱮ ᱜᱟᱞᱟᱝ ᱠᱟᱛᱮᱫ ᱚᱱᱟ ᱴᱟᱠᱟ ᱢᱟᱞᱟ ᱠᱚ ᱢᱮᱛᱟᱜ ᱠᱟᱱ ᱛᱟᱦᱮᱸᱜᱼᱟ ᱴᱟᱠᱟ ᱢᱟᱞᱟ ᱜᱮᱠᱚ ᱜᱟᱞᱟᱝ ᱠᱟᱛᱮᱫ ᱚᱱᱟ ᱠᱚ ᱦᱚᱨᱚᱜᱽ ᱛᱟᱦᱮᱫ ᱟᱨ ᱢᱤᱫᱴᱮᱱ ᱫᱚᱠᱚ ᱦᱚᱨᱚᱜ ᱛᱟᱦᱮᱸᱫᱼᱟ ᱚᱱᱟᱫᱚ ᱜᱳᱞ ᱜᱮᱭᱟ ᱢᱩᱠᱷ ᱢᱮᱱᱟᱜᱼᱟ ᱚᱱᱟ ᱫᱚᱠᱚ ᱢᱮᱛᱟᱜ ᱠᱟᱱ ᱛᱟᱦᱮᱸᱫᱼᱟ ᱦᱟᱹᱥᱞᱤ ᱚᱱᱟᱫᱚ ᱵᱟᱹᱭ ᱵᱟᱹᱭᱛᱮ ᱚᱨ ᱪᱟᱦᱟᱵᱽ ᱠᱟᱛᱮ ᱠᱚ ᱦᱚᱨᱚᱜ ᱛᱟᱦᱮᱸᱜ ᱟᱱ ᱟᱨᱚ ᱛᱟᱦᱮᱸ ᱠᱟᱱᱟ ᱡᱟᱝᱜᱟ ᱨᱮ ᱚᱱᱟᱦᱚᱸ ᱜᱳᱞ ᱜᱮᱭᱟ ᱢᱩᱠᱷ ᱫᱚ ᱵᱟᱹᱱᱩᱜᱼᱟ ᱚᱠᱚᱭᱟᱜ ᱜᱟᱱᱚᱜᱼᱟ ᱚᱱᱠᱟ ᱞᱮᱠᱟᱱᱟᱜ ᱜᱮ ᱦᱚᱨᱚᱜ ᱦᱩᱭᱩᱜᱼᱟ ᱚᱱᱟ ᱫᱚᱠᱚ ᱢᱮᱛᱟᱜ ᱠᱟᱱ ᱛᱟᱦᱮᱸᱫᱼᱟ ᱠᱷᱟᱹᱲᱣᱟᱹ ᱡᱚᱛᱚ ᱜᱮ ᱨᱩᱯᱟᱹ ᱨᱮᱱᱟᱜ ᱡᱤᱱᱤᱥ ᱠᱟᱱᱟ ᱱᱮᱛᱟᱨ ᱫᱚ ᱚᱱᱟ ᱠᱚ ᱡᱤᱱᱤᱥ ᱫᱚ ᱫᱚᱠᱟᱱ ᱠᱚᱨᱮᱦᱚᱸ ᱵᱟᱠᱚ ᱵᱮᱱᱟᱣ ᱮᱫᱟ ᱟᱨ ᱟᱵᱚ ᱥᱟᱱᱛᱟᱲ ᱦᱚᱲ ᱦᱚᱸ ᱵᱟᱠᱚ ᱦᱚᱨᱚᱜ ᱮᱫᱟ ᱱᱮᱛᱟᱨ ᱫᱚ ᱡᱩᱜᱽ ᱵᱚᱫᱚᱞ ᱥᱟᱶᱛᱮ ᱦᱚᱨᱚᱜ ᱡᱤᱱᱤᱥ ᱠᱚᱦᱚᱸ ᱡᱷᱚᱛᱚ ᱜᱮ ᱵᱚᱫᱚᱞᱮᱱᱟ ᱚᱠᱟᱨᱮ ᱥᱟᱹᱲᱤ ᱯᱮᱱᱴ ᱡᱟᱢᱟ ᱥᱩᱴ ᱟᱹᱰᱤ ᱜᱚᱴᱟᱝ ᱜᱮ ᱵᱚᱫᱚᱞ ᱤᱫᱤᱭᱮᱱᱟ ᱚᱱᱟ ᱠᱚᱜᱮ ᱦᱚᱨᱚᱜᱚᱜ ᱠᱟᱱᱟ ᱟᱨ ᱜᱚᱭᱱᱟ ᱜᱟᱹᱴᱤ ᱦᱚᱸ ᱡᱚᱛᱚᱜᱮ ᱱᱮᱛᱟᱨ ᱫᱚ ᱨᱩᱯᱟᱹ ᱨᱮᱱᱟᱜ ᱫᱚ ᱡᱩᱛ ᱦᱚᱸ ᱵᱟᱠᱚ ᱡᱩᱛ ᱮᱫᱟ ᱦᱚᱲᱦᱚᱸ ᱵᱟᱵᱚᱱ ᱦᱚᱨᱚᱜ ᱮᱫᱟ ᱚᱱᱟ ᱠᱷᱟᱹᱛᱤᱨ ᱨᱩᱯᱟᱹ ᱨᱮᱱᱟᱜ ᱡᱤᱱᱤᱥ ᱫᱚ ᱪᱟᱵᱟ ᱞᱮᱠᱟᱜᱮ ᱪᱟᱵᱟ ᱟᱠᱟᱱᱟ ᱟᱨ ᱠᱷᱟᱹᱞᱤ ᱥᱳᱱᱟ ᱫᱟᱱᱟ ᱜᱮᱠᱚ ᱠᱩᱥᱤᱭᱟᱜ ᱠᱟᱱᱟ ᱥᱮ ᱥᱳᱱᱟ ᱫᱟᱱᱟ ᱜᱮ ᱟᱵᱚ ᱦᱚᱸᱵᱚᱱ ᱦᱚᱨᱚᱜ ᱮᱫᱟ